ᱱᱤᱛᱳᱜ ᱫᱚ ᱴᱤᱵᱷᱤ ᱢᱳᱵᱟᱭᱤᱞ ᱥᱟᱞᱟᱜ ᱱᱟᱯᱟᱭ ᱥᱟᱹᱜᱟᱹᱭ ᱢᱮᱱᱟᱜᱼᱟ ᱴᱤᱵᱷᱤ ᱢᱳᱵᱟᱭᱤᱞ ᱛᱮ ᱱᱤᱛᱳᱜ ᱫᱚ ᱫᱤᱥᱚᱢ ᱨᱮᱱᱟᱜ ᱠᱷᱚᱵᱚᱨ ᱞᱮ ᱟᱸᱡᱚᱢ ᱮᱫᱟ ᱟᱨ ᱱᱤᱛᱚᱜ ᱫᱚ ᱟᱜᱮ ᱫᱚ ᱡᱮᱢᱚᱱ ᱵᱟᱝ ᱛᱟᱦᱮᱸ ᱠᱟᱱᱟ ᱴᱤᱵᱷᱤ ᱢᱳᱵᱟᱭᱤᱞ ᱵᱟᱝ ᱛᱟᱦᱮᱸ ᱠᱟᱱᱟ ᱱᱤᱛᱳᱜ ᱫᱚ ᱡᱮᱢᱚᱱ ᱴᱤᱵᱷᱤ ᱢᱳᱵᱟᱭᱤᱞ ᱥᱮᱴᱮᱨ ᱠᱟᱛᱮᱫ ᱱᱤᱛᱳᱜ ᱫᱚ ᱡᱩᱜᱽ ᱵᱚᱫᱚᱞᱮᱱᱟ ᱛᱚ ᱱᱤᱛᱳᱜ ᱫᱚ ᱟᱜᱮ ᱯᱟᱹᱦᱤᱞ ᱡᱮᱢᱚᱱ ᱵᱟᱝ ᱛᱟᱦᱮᱸ ᱠᱟᱱᱟ ᱪᱮᱫ ᱦᱚᱸ ᱱᱤᱛᱳᱜ ᱫᱚ ᱢᱳᱵᱟᱭᱤᱞ ᱴᱤᱵᱷᱤ ᱥᱮᱴᱮᱨ ᱠᱟᱛᱮᱫ ᱱᱤᱛᱳᱜ ᱫᱚ ᱚᱲᱟᱜ ᱨᱮ ᱫᱩᱲᱩᱵ ᱫᱩᱲᱩᱵ ᱠᱷᱚᱵᱚᱨ ᱞᱮ ᱟᱸᱡᱚᱢᱟ ᱜᱳᱴᱟ ᱫᱤᱥᱚᱢ ᱨᱮᱱᱟᱜ ᱠᱷᱚᱵᱚᱨᱞᱮ ᱟᱸᱡᱚᱢᱟ ᱤᱭᱩᱴᱩᱵ ᱨᱮ ᱠᱷᱩᱞᱟᱹᱣ ᱞᱮᱠᱷᱟᱱ ᱫᱚ ᱱᱤᱛᱳᱜ ᱫᱚ ᱜᱳᱴᱟ ᱫᱤᱥᱚᱢ ᱨᱮᱱᱟᱜ ᱠᱷᱚᱵᱚᱨ ᱟᱸᱡᱚᱢᱚᱜᱼᱟ ᱟᱨ ᱱᱮᱛᱟᱨ ᱫᱚ ᱟᱨᱦᱚᱸ ᱮᱴᱟᱜ ᱮᱴᱟᱜ ᱤᱭᱟᱹ ᱨᱮᱫᱚ ᱟᱨᱦᱚᱸ ᱡᱮᱢᱚᱱ ᱯᱷᱮᱠ ᱛᱮᱠᱚ ᱞᱟᱹᱭ ᱮᱫᱟ ᱟᱲᱟᱜ ᱟᱠᱟᱫᱟ ᱠᱚ ᱡᱮᱢᱚᱱ ᱟᱹᱰᱤ ᱨᱚᱠᱚᱢ ᱠᱚ ᱞᱟᱹᱭᱟ ᱢᱤᱫ ᱫᱷᱟᱨᱮ ᱫᱚ ᱡᱮᱢᱚᱱ ᱵᱷᱟᱹᱜᱤᱭᱟᱜ ᱠᱚ ᱞᱟᱹᱭᱟ ᱢᱤᱫ ᱫᱷᱟᱨᱮ ᱫᱚ ᱵᱟᱹᱲᱤᱡ ᱠᱷᱚᱵᱚᱨ ᱦᱚᱸ ᱵᱷᱟᱜᱮ ᱠᱚ ᱟᱬᱟᱜᱟ ᱛᱟᱦᱞᱮ ᱱᱤᱛᱳᱜ ᱫᱚ ᱡᱮᱢᱚᱱ ᱰᱟᱹᱱ ᱰᱟᱹᱯᱟᱹᱱ ᱵᱮᱯᱟᱨ ᱨᱮᱱᱟᱜ ᱛᱮᱦᱚᱸ ᱟᱹᱰᱤ ᱨᱚᱠᱚᱢ ᱦᱚᱲ ᱟᱹᱰᱤ ᱨᱚᱠᱚᱢ ᱠᱟᱛᱮᱫ ᱠᱚ ᱮᱲᱮ ᱛᱮᱜᱮ ᱠᱚ ᱟᱬᱟᱜ ᱠᱟᱜᱼᱟ ᱡᱮᱢᱚᱱ ᱱᱚᱜᱼᱚᱭ ᱡᱚᱱᱚᱜ ᱛᱮ ᱵᱟᱸᱫᱮ ᱠᱟᱛᱮᱫ ᱠᱚ ᱟᱲᱟᱜ ᱵᱟᱲᱟ ᱠᱮᱫ ᱠᱚᱣᱟ ᱚᱱᱟ ᱠᱚᱫᱚ ᱡᱷᱚᱛᱚ ᱮᱲᱮ ᱠᱟᱛᱷᱟ ᱜᱮ ᱠᱟᱱᱟ ᱥᱟᱹᱨᱤ ᱠᱟᱛᱷᱟ ᱟᱜ ᱫᱚ ᱵᱟᱝ ᱠᱟᱱᱟ ᱚᱱᱟ ᱠᱚᱫᱚ ᱟᱨ ᱱᱤᱛᱳᱜ ᱫᱚ ᱴᱤᱵᱷᱤ ᱢᱳᱵᱟᱭᱤᱞ ᱠᱟᱛᱮᱫ ᱱᱤᱛᱳᱜ ᱫᱚ ᱠᱷᱚᱵᱚᱨ ᱦᱚᱸ ᱚᱲᱟᱜ ᱨᱮ ᱫᱩᱲᱩᱵ ᱠᱟᱛᱮᱫ ᱜᱮᱢ ᱟᱸᱡᱚᱢᱟ ᱟᱨ ᱢᱤᱫ ᱫᱷᱟᱨᱮ ᱦᱚᱸ ᱡᱮᱢᱚᱱ ᱥᱟᱹᱨᱤ ᱠᱟᱛᱷᱟ ᱜᱮᱠᱚ ᱞᱟᱹᱭᱟ ᱢᱤᱫ ᱫᱷᱟᱨᱮ ᱫᱚ ᱮᱲᱮ ᱠᱟᱛᱷᱟ ᱠᱚ ᱞᱟᱹᱭᱟ ᱥᱳᱥᱟᱞ ᱢᱤᱰᱤᱭᱟ ᱠᱷᱚᱱᱟᱜ ᱱᱤᱛᱳᱜ ᱫᱚ ᱱᱟᱯᱟᱭ ᱱᱟᱯᱟᱭ ᱠᱷᱚᱵᱚᱨ ᱦᱚᱸ ᱥᱮᱴᱮᱨᱚᱜ ᱠᱟᱱᱟ ᱱᱟᱯᱟᱭᱛᱮ ᱟᱸᱡᱚᱢᱟ ᱢᱟᱱᱮ ᱚᱲᱟᱜ ᱨᱮ ᱟᱜᱮ ᱫᱚ ᱡᱮᱢᱚᱱ ᱯᱮᱯᱟᱨ ᱯᱟᱲᱦᱟᱣ ᱢᱮ ᱵᱟᱡᱟᱨ ᱪᱟᱞᱟᱣ ᱠᱟᱛᱮᱫ ᱯᱮᱯᱟᱨ ᱠᱤᱨᱤᱧ ᱢᱮ ᱱᱤᱛᱳᱜ ᱫᱚ ᱵᱟᱝᱼᱟ ᱡᱷᱚᱛᱚ ᱚᱲᱟᱜ ᱨᱮᱜᱮ ᱴᱤᱵᱷᱤ ᱢᱳᱵᱟᱭᱤᱞ ᱫᱚ ᱢᱮᱱᱟᱜ ᱟᱠᱟᱫᱟ ᱱᱤᱛᱳᱜ ᱫᱚ ᱯᱮᱯᱟᱨ ᱯᱟᱲᱦᱟᱣ ᱫᱚ ᱵᱟᱝ ᱦᱩᱭᱩᱜ ᱠᱟᱱᱟ ᱟᱨ ᱱᱚᱣᱟ ᱫᱚ ᱦᱩᱭᱩᱜ ᱠᱟᱱᱟ ᱡᱮᱢᱚᱱ ᱱᱚᱜᱼᱚᱭ ᱱᱤᱛᱳᱜ ᱫᱚ ᱡᱷᱚᱛᱚ ᱚᱲᱟᱜ ᱨᱮᱜᱮ ᱴᱤᱵᱷᱤ ᱢᱳᱵᱟᱭᱤᱞ ᱢᱮᱱᱟᱜᱼᱟ ᱡᱷᱚᱛᱚ ᱦᱚᱲᱜᱮ ᱠᱷᱚᱵᱚᱨ ᱠᱚ ᱟᱸᱡᱚᱢ ᱮᱫᱼᱟ ᱥᱮ ᱟᱸᱡᱚᱢ ᱮᱫᱟᱵᱚᱱ ᱧᱮᱞ ᱮᱫᱟᱵᱚᱱ ᱡᱷᱚᱛᱚ ᱜᱮ ᱧᱮᱞ ᱦᱚᱵᱚᱱ ᱧᱮᱧᱟᱢ ᱮᱫᱟ ᱟᱸᱡᱚᱢ ᱦᱚᱱᱵᱚᱱ ᱟᱸᱡᱚᱢ ᱮᱫᱟ ᱟᱵᱚ ᱫᱚ ᱡᱮᱢᱚᱱ ᱪᱮᱫ ᱦᱚᱸ ᱵᱟᱝ ᱛᱟᱦᱮᱸ ᱠᱟᱱᱟ ᱱᱤᱛᱳᱜ ᱫᱚ ᱡᱷᱚᱛᱚᱜᱮ ᱱᱤᱛᱳᱜ ᱫᱚ ᱚᱲᱟᱜ ᱨᱮ ᱫᱩᱲᱩᱵ ᱠᱟᱛᱮᱫ ᱜᱮ ᱟᱸᱡᱚᱢᱚᱜᱼᱟ